ᱛᱤᱡᱩ ᱮᱢᱟᱱ ᱠᱚ ᱛᱩᱲᱞᱮᱢ ᱠᱷᱟᱱ ᱟᱛᱳ ᱴᱚᱞᱟ ᱨᱮᱱᱟᱜ ᱩᱯᱟᱹᱭ ᱦᱤᱥᱟᱹᱵ ᱛᱮ ᱥᱩᱥᱩᱨ ᱵᱟᱱᱮ ᱛᱩᱲ ᱞᱮᱢᱠᱷᱟᱱ ᱫᱤᱣᱦᱟᱺ ᱥᱩᱱᱩᱢ ᱮᱢ ᱫᱩᱞ ᱟᱜ ᱠᱷᱟᱱ ᱵᱟᱝ ᱯᱷᱩᱞᱟᱹᱜᱼᱟ ᱥᱟᱶᱛᱮ ᱰᱟᱝᱨᱟ ᱜᱩᱨᱤᱡ ᱮᱢ ᱞᱟᱜᱟᱣ ᱟᱜ ᱠᱷᱟᱱ ᱵᱟᱝ ᱦᱟᱹᱥᱩᱣᱟ ᱱᱚᱝᱠᱟᱱᱟᱜ ᱠᱟᱹᱴᱤᱡ ᱠᱟᱹᱴᱤᱡ ᱟᱭᱢᱟ ᱩᱯᱟᱹᱭ ᱢᱮᱱᱟᱜᱼᱟ ᱥᱮᱸᱜᱮᱞ ᱢᱟᱨᱢᱟᱨᱮ ᱜᱮᱨᱞᱮᱢ ᱠᱷᱟᱱ ᱥᱮᱸᱜᱮᱞ ᱢᱟᱨᱢᱟᱨᱟᱜ ᱞᱟᱡ ᱮᱢ ᱞᱟᱜᱟᱣ ᱞᱮᱠᱷᱟᱱ ᱦᱟᱹᱥᱩ ᱠᱚᱢᱚᱜᱼᱟ